ᱵᱟᱸᱠᱩᱲᱟ ᱦᱚᱱᱚᱛ ᱨᱮᱭᱟᱜ ᱢᱩᱲᱩᱫ ᱪᱟᱥ ᱫᱩᱨᱤᱵᱽ ᱠᱚᱫᱚ ᱦᱩᱲᱩ ᱡᱚᱸᱰᱨᱟ ᱵᱟᱡᱽᱲᱟ ᱟᱨᱦᱚᱸ ᱱᱚᱝᱠᱟ ᱧᱮᱞᱚᱜ ᱠᱟᱱᱟ ᱥᱤᱢ ᱟ ᱥᱩᱞ ᱵᱟᱠᱷᱨᱟ ᱦᱚᱱᱚᱛ ᱫᱚᱢᱮᱜᱮ ᱡᱩᱨᱮ ᱮᱢ ᱠᱟᱣᱫᱟᱭ ᱥᱮ ᱠᱚᱨᱟᱣ ᱮᱫᱟᱭ